ᱦᱮᱞᱳ ᱦᱮᱸ ᱡᱚᱦᱟᱨᱜᱮ ᱵᱟᱹᱧ ᱵᱩᱡᱷᱟᱹᱣ ᱞᱮᱫᱟ ᱚᱠᱚᱭ ᱚ ᱟᱵᱚ ᱵᱷᱟᱨᱚᱛᱨᱮ ᱟᱹᱭᱩᱨᱤᱭᱟᱹ ᱦᱚᱲ ᱠᱚ ᱚ ᱟᱪᱪᱷᱟ ᱴᱷᱤᱠ ᱜᱮᱭᱟᱧ ᱞᱟᱹᱭᱫᱟ ᱟᱫᱚ ᱟᱫᱚ ᱱᱚᱜᱼᱚᱭ ᱟᱵᱚ ᱟᱹᱭᱩᱨᱤᱭᱟᱹ ᱦᱚᱲ ᱢᱚᱫᱽᱫᱷᱮ ᱨᱮᱫᱚ ᱮᱱᱛᱮᱜ ᱟᱵᱚ ᱵᱷᱟᱨᱚᱛ ᱨᱮᱱ ᱡᱮ ᱡᱟᱦᱟᱸ ᱱᱤᱛᱚᱜ ᱫᱚ ᱡᱚᱛᱚ ᱠᱷᱚᱱ ᱞᱟᱹᱴᱩ ᱯᱚᱫᱽᱨᱮ ᱡᱟᱦᱟᱸᱭ ᱢᱮᱱᱟᱭ ᱮᱱᱛᱮᱜ ᱱᱚᱜᱼᱚᱭ ᱟᱵᱚᱨᱮᱱ ᱱᱚᱜᱼᱚᱭ ᱩᱲᱤᱥᱥᱟ ᱨᱮᱱ ᱟᱵᱚ ᱢᱚᱦᱤᱞᱟᱜᱮ ᱮᱱᱛᱮᱜ ᱟᱵᱚᱨᱮᱱ ᱨᱟᱥᱴᱨᱚᱯᱚᱛᱤ ᱫᱨᱳᱯᱚᱫᱤ ᱢᱩᱨᱢᱩ ᱡᱟᱦᱟᱸ ᱫᱚ ᱟᱹᱰᱤ ᱢᱟᱨᱟᱝ ᱱᱤᱭᱟᱹ ᱡᱮ ᱵᱷᱟᱨᱚᱛ ᱨᱮᱱ ᱡᱚᱛᱚ ᱠᱷᱚᱡ ᱞᱟᱹᱴᱩ ᱯᱚᱫᱽ ᱨᱮᱜᱮ ᱢᱮᱱᱟᱭᱟ ᱩᱱᱤᱜᱮ ᱮᱠᱫᱚᱢ ᱩᱱᱤ ᱴᱷᱮᱱ ᱡᱟᱦᱟᱱᱟᱜ ᱜᱮᱵᱚᱱ ᱥᱚᱫᱚᱨ ᱞᱮᱠᱷᱟᱱ ᱡᱟᱦᱟᱱᱟᱜ ᱵᱚᱱ ᱩᱱᱤ ᱴᱷᱮᱱ ᱵᱚᱱ ᱦᱮᱸ ᱩᱱᱤ ᱡᱚᱛᱚ ᱩᱱᱤ ᱥᱮᱭᱟᱜ ᱫᱚ ᱯᱟᱥᱮᱡ ᱢᱤᱫ ᱪᱟᱸᱫᱳ ᱨᱮᱜᱮ ᱵᱚᱱ ᱚᱱᱟ ᱠᱟᱛᱮᱫ ᱟᱨᱦᱚᱸ ᱟᱵᱚ ᱱᱚᱸᱰᱮ ᱤᱭᱟᱹ ᱡᱷᱟᱲᱠᱷᱚᱸᱰ ᱨᱮᱱ ᱦᱚᱲ ᱡᱟᱦᱟᱸ ᱢᱩᱠᱠᱷᱚᱢᱚᱱᱛᱨᱤ ᱱᱤᱛᱚᱜ ᱢᱟ ᱮᱱᱛᱮᱜ ᱦᱮᱢᱚᱱᱛᱚ ᱥᱚᱨᱮᱱ ᱩᱱᱤ ᱴᱷᱮᱱ ᱦᱚᱸ ᱯᱟᱥᱮᱡ ᱩᱱᱤ ᱦᱚᱸ ᱡᱟᱦᱟᱱᱟᱜ ᱵᱚᱱ ᱟᱥᱟ ᱞᱮᱱᱠᱷᱟᱱ ᱠᱚᱭ ᱞᱮᱱᱠᱷᱟᱱ ᱵᱚᱱ ᱯᱟᱥᱮᱡ ᱡᱟᱦᱟᱱᱟᱜ ᱚᱱᱟ ᱵᱮᱯᱟᱨ ᱛᱮ ᱯᱟᱥᱮᱡ ᱛᱷᱚᱲᱟᱜᱟᱱ ᱫᱚ ᱩᱱᱤ ᱦᱚᱸ ᱯᱟᱥᱮᱡ ᱥᱟᱦᱟᱡᱽᱡᱚ ᱫᱟᱲᱮ ᱠᱮᱵᱚᱱᱟ ᱚᱱᱟ ᱠᱟᱛᱮᱜ ᱟᱨᱦᱚᱸ ᱢᱮᱱᱟᱜ ᱠᱚᱣᱟ ᱱᱚᱜᱼᱚᱭ ᱟᱨᱚ ᱯᱚᱥᱪᱤᱢᱵᱚᱝᱜᱚ ᱨᱮᱱ ᱡᱟᱦᱟᱸ ᱫᱚ ᱤᱭᱟᱹ ᱵᱤᱨ ᱵᱟᱦᱟ ᱦᱟᱸᱥᱫᱟ ᱵᱚᱱᱚᱫᱚᱯᱛᱚᱨ ᱨᱮᱱ ᱢᱚᱱᱛᱨᱤ ᱩᱱᱤ ᱦᱚᱸ ᱯᱟᱥᱮᱡ ᱡᱟᱦᱟᱱᱟᱜ ᱫᱚ ᱟᱥᱟ ᱫᱚᱭ ᱮᱢ ᱫᱟᱲᱮᱣ ᱠᱮᱵᱚᱱᱟ ᱚᱱᱟ ᱠᱷᱟᱹᱛᱤᱨ ᱟᱨᱦᱚᱸ ᱱᱚᱜᱼᱚᱭ ᱟᱵᱚᱨᱮᱱ ᱜᱮ ᱢᱟᱹᱡᱷᱤ ᱡᱟᱠᱟᱛ ᱯᱟᱨᱜᱟᱱᱟ ᱠᱚ ᱢᱮᱱᱟᱜ ᱠᱚᱣᱟ ᱟᱨ ᱚᱱᱟ ᱠᱟᱛᱮᱜ ᱟᱵᱚ ᱱᱚᱰᱮᱦᱚᱸ ᱵᱷᱟᱨᱚᱛ ᱨᱮᱦᱚᱸ ᱟᱨ ᱪᱮᱠᱟ ᱠᱚ ᱢᱮᱱᱟᱜ ᱠᱚᱣᱟ ᱩᱱᱠᱩ ᱩᱱᱠᱩ ᱴᱷᱮᱱ ᱵᱚᱱ ᱥᱚᱫᱚᱨ ᱞᱮᱠᱷᱟᱱ ᱯᱟᱥᱮᱡ ᱡᱟᱦᱟᱱᱟᱜ ᱠᱚᱜᱮ ᱮᱸᱴᱠᱮᱴᱚᱬᱮ ᱠᱚ ᱡᱚᱛᱚᱜᱮ ᱯᱟᱥᱮᱡ ᱪᱟᱵᱟᱜ ᱛᱟᱵᱚᱱᱟ ᱦᱮᱸ ᱦᱮᱸ ᱡᱚᱦᱟᱨ ᱦᱮᱸ ᱫᱚᱦᱚᱭᱢᱮ ᱡᱚᱦᱟᱨ ᱜᱮ